ᱦᱚᱞᱳ ᱦᱮᱸ ᱜᱚᱢᱠᱮ ᱡᱚᱦᱟᱨ ᱜᱮ ᱦᱮᱸ ᱪᱮᱫᱞᱮᱠᱟ ᱟᱫᱚ ᱪᱮᱫᱞᱮᱠᱟ ᱚᱲᱟᱜ ᱠᱚ ᱥᱮᱫ ᱨᱮᱜᱮ ᱥᱮ ᱚᱠᱟ ᱠᱚ ᱥᱮᱫ ᱯᱮ ᱥᱮᱱᱟᱠᱟᱱᱟ ᱟᱪᱪᱷᱟ ᱟᱪᱪᱷᱟ ᱟᱫᱚ ᱦᱳᱭ ᱚᱱᱟ ᱥᱟᱛᱟᱢ ᱤᱫᱤ ᱠᱟᱛᱮᱫ ᱜᱮ ᱠᱤᱪᱷᱩ ᱵᱟᱰᱟᱭ ᱨᱮᱭᱟᱜ ᱛᱟᱦᱮᱸ ᱠᱟᱱᱟ ᱦᱳᱭ ᱢᱟᱥᱮ ᱚᱱᱟ ᱯᱩᱨᱵᱤ ᱥᱤᱝᱵᱷᱩᱢ ᱟᱯᱮ ᱚᱱᱛᱮ ᱜᱮ ᱥᱮ ᱪᱮᱫᱞᱮᱠᱟ ᱟᱵᱚ ᱱᱚᱣᱟ ᱠᱚ ᱥᱮᱫ ᱫᱚ ᱪᱮᱫᱞᱮᱠᱟ ᱟᱪᱪᱷᱟ ᱟᱪᱪᱷᱟ

ᱦᱩᱸ ᱦᱩᱸ ᱦᱩᱸ ᱦᱩᱸ ᱦᱩᱸ ᱚᱱᱟ ᱤᱫᱤ ᱠᱟᱛᱮᱫ ᱜᱮ ᱱᱟᱦᱟᱸᱜ ᱠᱷᱚᱡ ᱛᱚᱞᱟᱥ ᱫᱚ ᱱᱚᱜᱼᱚᱭ ᱡᱟᱦᱟᱸ ᱥᱮᱪᱮᱫ ᱟᱹᱨᱤ ᱱᱟᱦᱟᱸᱜ ᱢᱮᱱᱟᱜᱼᱟ ᱱᱚᱣᱟ ᱦᱤᱥᱟᱹᱵᱽ ᱱᱟᱦᱟᱸᱜ ᱢᱤᱫ ᱠᱷᱚᱱ ᱢᱚᱬᱮ ᱦᱟᱹᱵᱤᱡᱽ ᱨᱮᱭᱟᱜ ᱟᱵᱚ ᱨᱮᱱ ᱜᱤᱫᱽᱨᱟᱹ ᱠᱚ ᱟᱠᱚᱣᱟᱜ ᱫᱡᱟᱱᱟᱢ ᱟᱲᱟᱝ ᱛᱮ ᱚᱞᱚᱜ ᱯᱟᱲᱦᱟᱜ ᱨᱮᱭᱟᱜ ᱦᱚᱸ ᱟᱹᱭᱫᱟᱹᱨᱤ ᱠᱚ ᱧᱟᱢᱟᱠᱟᱫᱼᱟ ᱟᱫᱚ ᱚᱱᱟ ᱜᱮ ᱵᱟᱰᱟᱭ ᱥᱟᱢᱱᱟ ᱠᱟᱱ ᱛᱟᱦᱮᱱᱟ ᱟᱯᱮ ᱥᱮᱱ ᱚᱱᱟ ᱯᱩᱨᱵᱤ ᱥᱤᱝᱵᱷᱩᱢ ᱥᱮᱫ ᱚᱠᱟ ᱞᱮᱠᱟ ᱫᱷᱟᱨᱟ ᱛᱤᱱᱟᱹᱜ ᱜᱟᱱ ᱥᱮᱪᱮᱫ ᱠᱚ ᱧᱮᱞᱚᱜ ᱠᱟᱱᱟ ᱥᱮ ᱵᱟᱝ ᱥᱮ ᱛᱤᱱᱟᱹᱜ ᱜᱟᱱ ᱛᱟᱭᱱᱚᱢ ᱠᱟᱱᱟ ᱠᱳᱪᱤᱝ ᱠᱚᱫᱚ ᱟᱨ ᱦᱩᱸ ᱦᱩᱸ ᱟᱹᱰᱤ ᱡᱟᱞᱟ ᱜᱮ ᱚᱱᱟ ᱫᱚ ᱟᱹᱰᱤ ᱫᱩᱠ ᱨᱮᱭᱟᱜ ᱠᱟᱛᱷᱟ ᱟᱪᱪᱷᱟ ᱦᱳᱭ ᱦᱳᱭ ᱦᱳᱭ ᱟᱪᱪᱷᱟ ᱴᱷᱤᱠᱜᱮᱭᱟ ᱛᱟᱦᱚᱞᱮ ᱱᱟᱦᱟᱸᱜ ᱢᱟ ᱟᱯᱮ ᱚᱱᱛᱮ ᱡᱚᱲᱟᱣ ᱛᱟᱦᱮᱱ ᱢᱟ ᱚᱠᱟ ᱠᱚᱨᱮ ᱱᱟᱦᱟᱸᱜ ᱡᱚᱴᱟᱼᱡᱩᱴᱤ ᱠᱚ ᱢᱮᱱᱟᱜ ᱠᱚᱣᱟ ᱟᱯᱮ ᱢᱟᱪᱮᱫ ᱢᱱᱟᱰᱣᱟ ᱠᱚ ᱯᱟᱦᱴᱟ ᱠᱷᱚᱱ ᱛᱤᱱᱟᱹᱜ ᱜᱟᱱ ᱟᱨ ᱡᱳᱜᱟᱡᱳᱜᱽ ᱛᱟᱦᱮᱱ ᱢᱟ ᱱᱚᱛᱮᱱᱟᱜ ᱵᱮᱵᱚᱥᱛᱷᱟ ᱟᱞᱮ ᱧᱮᱞᱮᱫᱼᱟ ᱞᱮ ᱚᱠᱟᱞᱮᱠᱟᱱ ᱯᱟᱱᱛᱷᱟ ᱠᱚ ᱟᱯᱮ ᱯᱟᱥᱴᱟ ᱜᱚᱲᱚ ᱥᱚᱯᱚᱦᱚᱫ ᱮᱢ ᱫᱟᱲᱮᱭᱟᱜᱼᱟ ᱴᱷᱤᱠᱟ ᱜᱟᱞᱢᱟᱨᱟᱣ ᱦᱩᱭᱩᱜᱼᱟ ᱫᱚᱦᱲᱟ ᱦᱟᱸᱜ ᱡᱚᱦᱟᱨ